ᱢᱟ ᱮᱱᱠᱷᱟᱱ ᱡᱚᱦᱟᱨᱟᱞᱤᱧ ᱱᱟᱣᱟ ᱛᱮ ᱟᱵᱚ ᱡᱟᱹᱛᱤ ᱡᱚᱱᱚᱛᱟ ᱨᱮ ᱵᱚᱦᱩᱛ ᱠᱤᱪᱷᱩ ᱨᱮᱭᱟᱜ ᱮᱱᱮᱡ ᱥᱮᱨᱮᱧ ᱢᱮᱱᱟᱜᱼᱟ ᱢᱮᱱᱠᱷᱟᱱ ᱫᱚ ᱱᱟᱦᱟᱜ ᱡᱩᱜᱽ ᱨᱮᱱ ᱠᱚᱲᱟ ᱜᱤᱫᱟᱹᱨ ᱠᱩᱲᱤ ᱜᱤᱫᱽᱨᱟᱹ ᱥᱟᱱᱟᱢ ᱠᱚ ᱦᱤᱲᱤᱧ ᱪᱟᱵᱟ ᱠᱮᱫᱟ ᱱᱚᱝᱠᱟ ᱛᱮᱫᱚ ᱥᱟᱱᱟᱢᱟᱜ ᱵᱚᱱ ᱦᱤᱲᱤᱧ ᱪᱟᱵᱟᱭᱟᱵᱚᱱ ᱚᱛ ᱦᱟᱥᱟ ᱵᱷᱟᱥᱟ ᱦᱟᱥᱟ ᱥᱟᱱᱟᱢᱟᱜ ᱚᱱᱟ ᱠᱷᱟᱹᱛᱤᱨ ᱛᱮᱧ ᱢᱮᱛᱟ ᱟᱠᱚᱣᱟ ᱠᱚᱲᱟ ᱠᱚ ᱠᱮᱵᱚᱞᱮ ᱟᱵᱚᱣᱟᱜ ᱡᱟᱦᱟᱸᱴᱟᱜ ᱠᱟᱱᱟ ᱨᱤᱛᱤ ᱨᱤᱣᱟᱡᱽ ᱨᱮᱭᱟᱜ ᱮᱱᱮᱡ ᱥᱮᱨᱮᱧ ᱚᱱᱟ ᱫᱚ ᱡᱚᱜᱟᱣ ᱫᱚᱦᱚᱭ ᱨᱮᱭᱟᱜ ᱫᱚᱦᱚᱭ ᱫᱚᱨᱠᱟᱨ ᱠᱟᱱᱟ ᱡᱮᱥᱮ ᱦᱩᱭᱮᱱᱟ ᱵᱟ ᱥᱚᱦᱚᱨᱟᱭ ᱵᱟᱦᱟ ᱟᱨᱦᱚᱸ ᱵᱟᱯᱞᱟ ᱮᱢᱟᱱ ᱨᱮ ᱫᱚᱝ ᱞᱟᱜᱽᱲᱮ ᱱᱤᱭᱟᱹ ᱠᱚᱜᱮ ᱡᱚᱜᱟᱣ ᱠᱟᱛᱮ ᱵᱚᱱ ᱫᱚᱦᱚᱭ ᱠᱷᱟᱱ ᱫᱚ ᱟᱹᱰᱤ ᱱᱟᱯᱟᱭ ᱜᱮᱭᱟ ᱛᱟᱭᱚᱢ ᱨᱮᱱ ᱜᱤᱫᱟᱹᱨ ᱠᱚᱦᱚᱸ ᱠᱚ ᱵᱟᱲᱟᱭ ᱫᱟᱲᱮᱭᱟᱜᱼᱟ ᱟᱫᱚ ᱵᱟᱠᱷᱟᱱ ᱫᱚ ᱱᱚᱝᱠᱟ ᱛᱮᱫᱚ ᱡᱚᱛᱚ ᱮᱱᱮᱡ ᱥᱮᱨᱮᱧ ᱦᱚᱸᱵᱚᱱ ᱦᱤᱲᱤᱧ ᱪᱟᱵᱟᱭᱟ ᱱᱚᱣᱟ ᱫᱚ ᱵᱚᱦᱩᱛ ᱢᱟᱨᱟᱝ ᱜᱟᱹᱞᱛᱤ ᱟᱵᱚ ᱴᱷᱮᱱ ᱦᱩᱭᱩᱜ ᱠᱟᱱᱟ ᱱᱚᱝᱠᱟ ᱫᱚ ᱵᱟᱝ ᱦᱩᱭᱩᱜ ᱪᱟᱦᱮ ᱱᱚᱣᱟ ᱡᱚᱜᱟᱣ ᱫᱚᱦᱚᱭ ᱞᱟᱹᱜᱤᱫ ᱫᱚ ᱟᱭᱢᱟ ᱠᱤᱪᱷᱩ ᱠᱟᱛᱮ ᱨᱮᱞᱟ ᱤᱫᱤ ᱞᱮᱠᱷᱟᱱ ᱛᱟᱦᱮᱸ ᱩᱛᱟᱹᱨᱚᱜᱼᱟ ᱟᱨᱦᱚᱸ ᱛᱟᱭᱚᱢ ᱠᱚᱨᱮᱱ ᱜᱤᱫᱟᱹᱨ ᱯᱤᱫᱟᱹᱨ ᱠᱚᱦᱚᱸ ᱠᱚ ᱵᱟᱲᱟᱭ ᱩᱛᱟᱹᱨᱟᱠᱚ ᱟᱨ ᱚᱱᱟ ᱫᱤᱠᱩ ᱮᱱᱮᱡ ᱰᱤᱡᱮ ᱯᱷᱤᱡᱮ ᱠᱚᱫᱚ ᱤᱠᱟᱹ ᱠᱟᱛᱮ ᱱᱤᱭᱟᱹ ᱟᱵᱚᱣᱟᱜ ᱟᱯᱱᱟᱨ ᱡᱟᱦᱟᱸᱴᱟᱜ ᱠᱟᱱᱟ ᱚᱱᱟ ᱜᱮᱵᱚᱱ ᱮᱱᱮᱡ ᱥᱮᱨᱮᱧ ᱢᱟᱥᱮ ᱛᱤᱱᱟᱹᱜ ᱱᱟᱯᱟᱭ ᱨᱟᱹᱥᱠᱟᱹ ᱛᱟᱦᱮᱱ ᱠᱟᱱᱟ ᱟᱨ ᱛᱤᱱᱟᱹᱜ ᱱᱟᱯᱟᱭ ᱵᱩᱡᱷᱟᱹᱜᱼᱟ ᱥᱚᱢᱚᱭ ᱥᱚᱢᱚᱭ ᱨᱮ ᱥᱚᱢᱚᱭ ᱨᱮ ᱨᱚᱥ ᱥᱮᱨᱮᱧ ᱟᱢ ᱥᱚᱦᱚᱨᱟᱭ ᱥᱚᱢᱚᱭ ᱨᱮ ᱥᱚᱦᱚᱨᱟᱭ ᱮᱢ ᱥᱮᱨᱮᱧ ᱠᱷᱟᱱ ᱢᱚᱡᱽ ᱵᱩᱡᱷᱟᱹᱜᱼᱟ ᱵᱟᱯᱞᱟ ᱥᱚᱢᱚᱭ ᱨᱮ ᱵᱟᱯᱞᱟ ᱫᱚᱝ ᱮᱢ ᱥᱮᱨᱮᱧᱟᱢ ᱛᱚ ᱢᱚᱡᱽ ᱚᱱᱟ ᱨᱮᱦᱚᱸᱢ ᱵᱩᱡᱟ ᱞᱟᱜᱽᱲᱮ ᱥᱚᱢᱚᱭ ᱨᱮᱫᱚ ᱞᱟᱜᱽᱲᱮ ᱮᱱᱮᱡ ᱨᱮᱦᱚᱸ ᱥᱮᱫᱟᱭ ᱫᱚᱠᱚ ᱢᱮᱱᱮᱫ ᱛᱟᱦᱮᱱᱟ ᱞᱟᱜᱽᱲᱮ ᱠᱚ ᱞᱟᱜᱟᱣᱮᱫ ᱛᱟᱦᱮᱱ ᱠᱷᱟᱱ ᱫᱚ ᱫᱟᱜ ᱦᱤᱡᱩᱜ ᱠᱟᱱ ᱛᱟᱦᱮᱱᱟ ᱪᱟᱸᱫᱚ ᱵᱚᱸᱜᱟ ᱥᱟᱛ ᱵᱩᱱᱦᱤ ᱤᱱᱫᱨᱚ ᱵᱷᱚᱜᱚᱵᱟᱱᱮ ᱵᱷᱮᱡᱟᱭᱮᱫ ᱠᱚ ᱛᱟᱦᱮᱱᱟ ᱫᱟᱜ ᱡᱟᱹᱯᱩᱫ ᱞᱟᱹᱜᱤᱫ ᱫᱟᱜ ᱵᱟᱝ ᱦᱮᱡ ᱞᱮᱱ ᱠᱷᱟᱱ ᱞᱟᱜᱽᱲᱮ ᱠᱚ ᱞᱟᱜᱟᱣᱮᱫ ᱛᱟᱦᱮᱱᱟᱠᱚ ᱥᱟᱵᱚᱱ ᱵᱷᱟᱫᱚᱨ ᱫᱚ ᱟᱨ ᱞᱟᱜᱽᱲᱮ ᱮᱱᱮᱡ ᱠᱟᱛᱮᱜ ᱫᱟᱜ ᱠᱚᱦᱚᱸ ᱠᱚ ᱟᱜᱩᱭᱮᱫ ᱛᱟᱦᱮᱱᱟ ᱱᱚᱝᱠᱟ ᱱᱚᱝᱠᱟ ᱯᱟᱹᱦᱤᱞ ᱫᱚ ᱥᱮᱫᱟᱭ ᱤᱭᱟᱹ ᱫᱚ ᱛᱟᱦᱮᱸ ᱞᱮᱱᱟ ᱱᱤᱛᱳᱜ ᱚᱱᱟ ᱠᱚ ᱥᱟᱱᱟᱢ ᱦᱤᱲᱤᱧ ᱪᱟᱵᱟ ᱠᱟᱛᱮ ᱯᱚᱥᱴᱟ ᱦᱟᱭ ᱮᱱᱟ ᱫᱤᱥᱚᱢ ᱦᱚᱸ ᱟᱨ ᱦᱚᱲ ᱦᱚᱸᱵᱚᱱ ᱥᱟᱱᱟᱢ ᱵᱚᱱ ᱤᱭᱟᱹ ᱪᱟᱵᱟᱭᱮᱱᱟ ᱪᱷᱤᱛᱤᱨ ᱵᱤᱛᱤᱨ ᱪᱟᱵᱟᱭᱮᱱᱟ ᱟᱨ ᱵᱚᱱ ᱵᱟᱵᱚᱱ ᱤᱭᱟᱹᱭᱮᱫᱛᱮ ᱵᱟᱵᱚᱱ ᱫᱟᱲᱮᱭᱟᱜ ᱠᱟᱱᱟ ᱱᱤᱛᱳᱜ ᱫᱚ ᱱᱚᱜᱼᱚ ᱱᱚᱝᱠᱟ ᱦᱟᱞ ᱦᱩᱭᱩᱜ ᱠᱟᱱᱟ ᱥᱟᱱᱟᱢᱟᱜ ᱵᱚᱱ ᱦᱤᱲᱤᱧ ᱪᱟᱵᱟᱭᱮᱫᱟ ᱵᱟᱠᱷᱟᱱ ᱫᱚ ᱚᱠᱚᱭᱟᱜ ᱮᱭᱟᱨ ᱵᱟᱹᱱᱩᱜᱼᱟ ᱤᱭᱟᱹ ᱫᱚ ᱱᱚᱣᱟ ᱡᱳᱜᱟᱣ ᱫᱚᱦᱚ ᱞᱟᱹᱜᱤᱫ ᱟᱯᱱᱟᱨ ᱡᱮᱭᱥᱮ ᱠᱤ ᱢᱮᱱ ᱠᱮᱜ ᱞᱮᱠᱟ ᱦᱟᱥᱟ ᱵᱷᱟᱥᱟ ᱱᱚᱣᱟ ᱠᱚᱢ ᱡᱩᱫᱤᱢ ᱵᱟᱹᱜᱤᱭᱮᱫᱟ ᱟᱢᱟᱜ ᱫᱷᱚᱨᱚᱢ ᱠᱚᱫᱚ ᱥᱟᱱᱟᱢ ᱪᱟᱵᱟᱭᱮᱱ ᱛᱟᱢᱟ ᱵᱟᱲᱟᱭ ᱠᱟᱜ ᱢᱮ ᱱᱤᱭᱟᱹ ᱨᱮᱜᱮ ᱟᱫᱚ ᱡᱟᱹᱛᱤ ᱥᱟᱱᱛᱟᱲ ᱨᱮᱫᱚ ᱜᱤᱱᱛᱤ ᱨᱮᱦᱚᱸ ᱵᱟᱢ ᱦᱩᱭᱩᱜᱼᱟ ᱱᱚᱣᱟ ᱠᱚᱢ ᱵᱟᱹᱜᱤᱭᱮᱫ ᱠᱷᱟᱱ